ᱦᱮᱞᱳ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱢᱟᱞᱫᱟ ᱯᱚᱱᱚᱛ ᱨᱮᱱ ᱢᱟᱪᱮᱫ ᱜᱚᱢᱠᱮ ᱜᱮ ᱠᱟᱱᱟᱞᱤᱧ ᱱᱚᱣᱟ ᱦᱮᱸ ᱡᱚᱦᱟᱨ ᱜᱤ ᱦᱮᱸ ᱦᱮᱸ ᱦᱮᱸ ᱴᱷᱤᱠᱜᱮᱭᱟ ᱢᱟ ᱦᱮᱸ ᱦᱮᱸ ᱴᱷᱤᱠᱜᱮᱭᱟ ᱢᱟ ᱞᱟᱹᱭ ᱵᱮᱱ ᱟᱪᱪᱷᱟ ᱪᱷᱟ ᱪᱷᱟ ᱟᱪᱪᱷᱟ ᱴᱷᱤᱠᱜᱮᱭᱟ ᱟᱫᱚ ᱢᱮᱱᱫᱟᱞᱤᱧ ᱟᱞᱮ ᱱᱚᱣᱟ ᱢᱟᱞᱫᱟ ᱯᱚᱱᱚᱛ ᱥᱮᱫ ᱨᱮ ᱟᱭᱢᱟ ᱫᱤᱱ ᱞᱟᱦᱟ ᱠᱷᱚᱱ ᱜᱮ ᱟᱨᱠᱤ ᱟᱞ ᱪᱤᱠᱤ ᱫᱚ ᱯᱟᱲᱦᱟᱣ ᱫᱚ ᱦᱩᱭ ᱫᱚ ᱦᱩᱭᱩᱜᱚᱜ ᱠᱟᱱ ᱜᱮᱭᱟ ᱟᱫᱚ ᱯᱟᱲᱦᱟᱣ ᱫᱚ ᱦᱩᱭᱩᱜᱚᱜ ᱠᱟᱱ ᱜᱮᱭᱟ ᱦᱩᱭ ᱫᱚ ᱟᱫᱚ ᱥᱮᱨᱚᱠᱚᱢ ᱜᱚᱴᱟ ᱫᱚ ᱵᱟᱝ ᱦᱩᱭᱩᱜ ᱠᱟᱱᱟ ᱠᱤᱪᱷᱩ ᱠᱤᱪᱷᱩ ᱡᱟᱭᱜᱟ ᱨᱮ ᱦᱮᱸ ᱠᱤᱪᱷᱩ ᱡᱟᱭᱜᱟ ᱨᱮ ᱦᱩᱭᱩᱜ ᱠᱟᱱᱟ ᱠᱤᱪᱷᱩ ᱡᱟᱭᱜᱟ ᱨᱮᱫᱚ ᱵᱟᱝ ᱦᱩᱭᱩᱜ ᱠᱟᱱᱟ ᱟᱨ ᱱᱚᱜᱼᱚᱭ ᱮᱱᱛᱮ ᱚᱞ ᱪᱤᱠᱤ ᱯᱟᱲᱦᱟᱜ ᱞᱟᱹᱜᱤᱫ ᱛᱮ ᱟᱭᱢᱟ ᱟᱭᱢᱟ ᱜᱤᱫᱽᱨᱟᱹ ᱟᱵᱚ ᱦᱚᱲ ᱥᱟᱱᱛᱟᱞ ᱜᱤᱫᱽᱨᱟᱹ ᱠᱚᱣᱟᱜ ᱟᱭᱢᱟ ᱟᱜᱨᱚᱦᱚ ᱢᱮᱱᱟᱜ ᱜᱮᱭᱟ ᱟᱜᱨᱚᱦᱚ ᱛᱟᱦᱮᱸ ᱠᱟᱛᱮ ᱨᱮᱦᱚᱸ ᱥᱚᱨᱠᱟᱨ ᱥᱮᱡ ᱠᱷᱚᱡ ᱦᱳᱭᱛᱳ ᱚᱱᱠᱟᱱᱟᱜ ᱜᱚᱲᱚᱼᱜᱚᱯᱚᱲᱚ ᱵᱟᱹᱱᱩᱜᱼᱟ ᱥᱮ ᱥᱚᱨᱠᱟᱨ ᱚᱱᱠᱟ ᱥᱤᱠᱨᱤᱛᱤ ᱵᱟᱭ ᱮᱢ ᱟᱠᱟᱫᱟ ᱡᱮ ᱯᱨᱟᱭᱢᱟᱨᱤ ᱤᱥᱠᱩᱞ ᱠᱚᱨᱮ ᱠᱚ ᱚᱞ ᱪᱤᱠᱤᱛᱮ ᱜᱤᱫᱽᱨᱟᱹ ᱠᱚ ᱯᱟᱲᱦᱟᱜᱼᱟ ᱮᱢ ᱟᱠᱟᱫ ᱜᱮᱭᱟ ᱠᱚ ᱠᱤᱪᱷᱩ ᱠᱤᱪᱷᱩ ᱡᱟᱭᱜᱟ ᱨᱮᱠᱚ ᱮᱢ ᱠᱟᱜᱼᱟ ᱦᱳᱭᱛᱳ ᱟᱵᱚ ᱱᱚᱣᱟ ᱢᱟᱞᱫᱟ ᱯᱚᱱᱚᱛ ᱱᱚᱣᱟ ᱟᱲᱮ ᱨᱮ ᱠᱚᱢ ᱜᱮᱭᱟ ᱠᱤᱱᱛᱩ ᱵᱟᱲᱟᱭ ᱦᱚᱪᱚ ᱠᱷᱚᱵᱚᱨ ᱞᱤᱧ ᱟᱸᱡᱚᱢ ᱟᱠᱟᱫᱟ ᱱᱚᱣᱟ ᱱᱤᱭᱩᱡ ᱨᱮ ᱱᱚᱣᱟ ᱵᱟᱝᱢᱟ ᱱᱚᱣᱟ ᱤᱭᱟᱹ ᱟᱹᱠᱩᱣᱟᱹ ᱠᱚᱞᱮᱡᱽ ᱨᱮ ᱮᱢ ᱟᱠᱟᱫᱟ ᱟᱨᱠᱤ ᱛᱤᱱᱟᱹᱜ ᱟᱨᱠᱤ ᱛᱤᱱᱟᱹᱜ ᱥᱮᱡ ᱪᱚᱝ ᱟᱫᱚ ᱟᱹᱰᱤ ᱟᱹᱰᱤ ᱥᱮᱡ ᱠᱷᱚᱱ ᱞᱤᱧ ᱧᱮᱞᱫᱟ ᱟᱹᱞᱤᱧᱟᱜ ᱯᱟᱦᱚᱴᱟ ᱥᱮᱫ ᱠᱷᱚᱡ ᱫᱚ ᱱᱚᱸᱰᱮ ᱱᱚᱛᱮ ᱟᱞᱮ ᱢᱟᱞᱫᱟ ᱯᱚᱱᱚᱛ ᱱᱚᱣᱟ ᱤᱭᱟᱹ ᱥᱮᱡ ᱱᱚᱣᱟ ᱜᱳᱰᱟᱝ ᱟᱲᱮ ᱨᱮ ᱱᱤᱛᱦᱚᱸ ᱟᱭᱢᱟ ᱟᱭᱢᱟ ᱤᱥᱠᱩᱞ ᱠᱚ ᱛᱮᱭᱟᱨ ᱟᱠᱟᱫ ᱜᱮᱭᱟ ᱚᱞ ᱪᱤᱠᱤ ᱤᱥᱠᱩᱞ ᱟᱨ ᱠᱤᱪᱷᱩ ᱥᱚᱝᱜᱚᱴᱷᱚᱱ ᱢᱮᱱᱟᱜ ᱠᱚᱣᱟ ᱪᱟᱞᱟᱣ ᱤᱫᱤᱭ ᱫᱟᱠᱚ ᱟᱨ ᱮᱴᱟᱜ ᱮᱴᱟᱜ ᱡᱟᱭᱜᱟ ᱨᱮᱦᱚᱸ ᱢᱮᱱᱟᱜ ᱜᱮᱭᱟ ᱢᱟᱞᱫᱟ ᱟᱭᱢᱟ ᱡᱟᱭᱜᱟ ᱟᱨ ᱠᱤᱪᱷᱩ ᱫᱚ ᱦᱳᱭᱛᱳ ᱠᱤᱪᱷᱩ ᱦᱟᱱᱟ ᱱᱟᱣᱟ ᱠᱟᱨᱚᱱᱟᱜ ᱛᱮ ᱦᱳᱭᱛᱳ ᱵᱟᱝ ᱪᱟᱞᱟᱜ ᱠᱟᱱᱟ ᱚᱱᱟ ᱛᱮᱠᱚ ᱵᱚᱱᱫᱚ ᱟᱠᱟᱫᱟ ᱦᱮᱸ ᱦᱮᱸ ᱦᱮᱸ ᱦᱮᱸ

ᱛᱚ ᱟᱹᱞᱤᱧ ᱞᱤᱧ ᱟᱹᱞᱤᱧᱟᱜ ᱯᱟᱦᱚᱴᱟ ᱥᱮᱫ ᱠᱷᱚᱡ ᱟᱹᱞᱤᱧ ᱛᱤᱱᱟᱹᱜ ᱜᱟᱱ ᱵᱟᱰᱟᱭ ᱥᱮ ᱟᱹᱞᱤᱧ ᱞᱤᱧ ᱧᱮᱞᱟᱠᱟᱫ ᱱᱚᱣᱟ ᱟᱵᱚ ᱱᱚᱛᱮ ᱚᱱᱟ ᱜᱟᱡᱚᱞ ᱵᱞᱚᱠ ᱚᱠᱟᱴᱟᱜ ᱱᱚᱛᱮ ᱫᱚᱠᱩ ᱢᱮᱛᱟᱜ ᱠᱟᱱ ᱜᱚᱰᱟᱝ ᱜᱚᱰᱟᱝ ᱥᱮᱫ ᱨᱮ ᱢᱮᱱᱟᱜᱼᱟ ᱠᱤᱪᱷᱩ ᱟᱨ ᱳᱞᱰᱼᱢᱟᱞᱫᱟ ᱨᱮ ᱛᱟᱦᱮᱸ ᱠᱟᱱᱜᱮᱭᱟ ᱟᱫᱚ ᱱᱤᱛᱳᱜ ᱟᱹᱞᱤᱧ ᱴᱷᱤᱠ ᱵᱟᱹᱞᱤᱧ ᱞᱟᱹᱭ ᱫᱟᱲᱮᱜ ᱠᱟᱱᱟ ᱛᱚ ᱚᱱᱛᱮ ᱠᱤᱪᱷᱩ ᱠᱤᱪᱷᱩ ᱠᱤ ᱪᱟᱞᱟᱣᱮᱫ ᱠᱟᱱ ᱜᱮᱭᱟ ᱵᱟᱝ ᱪᱟᱞᱟᱣ ᱫᱚ ᱵᱟᱝ ᱟᱨ ᱱᱟᱥᱮ ᱦᱚᱭᱛᱳ ᱚᱱᱟ ᱜᱟᱡᱚᱞ ᱵᱞᱚᱠ ᱥᱮᱫ ᱚᱱᱛᱮᱦᱚᱸ ᱞᱟᱦᱟ ᱠᱚ ᱪᱮᱫᱮᱫ ᱠᱟᱱ ᱛᱟᱦᱮᱱ ᱜᱮᱭᱟ ᱟᱫᱚ ᱚᱱᱛᱮ ᱦᱚᱸ ᱟᱭᱢᱟ ᱟᱭᱢᱟ ᱜᱮ ᱟᱨᱠᱤ ᱪᱟᱞᱟᱜ ᱠᱟᱱ ᱛᱟᱦᱮᱱ ᱞᱟᱦᱟ ᱱᱤᱛᱜ ᱫᱚ ᱵᱚᱱᱫᱚ ᱟᱠᱟᱱ ᱜᱮᱭᱟ ᱟᱫᱚ ᱵᱟᱝ ᱪᱟᱞᱟᱜᱼᱟ ᱠᱟᱨᱚᱱ ᱥᱚᱨᱠᱟᱨ ᱥᱮᱫ ᱠᱷᱚᱡ ᱚᱱᱠᱟ ᱦᱳᱭᱛᱳ ᱥᱚᱦᱚᱡᱳᱜᱤᱛᱟ ᱵᱟᱝ ᱧᱟᱢᱚᱜ ᱠᱟᱱᱟ ᱥᱮ ᱥᱚᱨᱠᱟᱨ ᱟᱭᱢᱟ ᱟᱭᱢᱟ ᱤᱥᱠᱩᱞ ᱨᱮ ᱚᱱᱠᱟ ᱥᱤᱠᱨᱤᱛᱤ ᱵᱟᱭ ᱮᱢ ᱟᱠᱟᱫ ᱠᱟᱨᱚᱱᱛᱮ ᱵᱟᱠᱚ ᱪᱟᱹᱞᱩ ᱫᱟᱲᱮᱭᱟᱜ ᱠᱟᱱᱟ ᱚᱱᱠᱟ ᱞᱮᱠᱟᱛᱮ ᱜᱤᱫᱽᱨᱟᱹ ᱚᱱᱟ ᱪᱮᱛᱟᱱ ᱨᱮ ᱤᱱᱴᱟᱨᱮᱥᱴ ᱵᱟᱹᱱᱩᱜᱼᱟ ᱚᱱᱠᱟ ᱞᱮᱠᱟᱛᱮ ᱱᱚᱜᱼᱚᱭ ᱪᱤᱠᱤᱛᱮ ᱵᱟᱝ ᱯᱟᱲᱦᱟᱣ ᱠᱟᱛᱮ ᱦᱚᱸ ᱵᱟᱝᱞᱟᱛᱮ ᱤᱝᱞᱤᱥᱛᱮ ᱦᱟᱱᱟ ᱱᱟᱣᱟ ᱛᱮᱠᱚ ᱯᱟᱲᱦᱟᱜ ᱠᱟᱱᱟ ᱜᱤᱫᱽᱨᱟᱹ ᱠᱚ ᱦᱮᱸ ᱦᱮᱸ ᱦᱮᱸ ᱦᱮᱸ ᱦᱮᱸ

ᱟᱪᱪᱷᱟ ᱴᱷᱤᱠ ᱜᱮᱭᱟ ᱜᱚᱢᱠᱮ ᱟᱞᱮ ᱟᱹᱞᱤᱧ ᱢᱟᱪᱮᱫ ᱜᱚᱢᱠᱮ ᱥᱮᱡ ᱠᱷᱚᱱ ᱟᱵᱮᱱ ᱟᱭᱢᱟ ᱟᱭᱢᱟ ᱟᱯᱮ ᱥᱟᱶᱛᱟ ᱥᱩᱥᱟᱹᱨ ᱜᱚᱢᱠᱮ ᱠᱚ ᱟᱭᱢᱟ ᱟᱭᱢᱟ ᱡᱚᱦᱟᱨ ᱟᱨᱠᱤ ᱦᱮᱸ ᱡᱚᱦᱟᱨ ᱞᱮ ᱮᱢᱟᱣᱟᱯᱮ ᱠᱟᱱᱟ ᱴᱷᱤᱠ ᱴᱷᱤᱠ